ᱤᱧᱫᱚ ᱠᱨᱤᱠᱮᱴ ᱠᱷᱮᱞᱤᱧ ᱠᱩᱥᱤᱭᱟᱜᱼᱟ ᱟᱨ ᱠᱨᱤᱠᱮᱴ ᱠᱷᱮᱞ ᱫᱚ ᱤᱧ ᱚᱱᱟᱛᱤᱧ ᱠᱩᱥᱤᱭᱟᱜᱼᱟ ᱡᱮ ᱥᱚᱪᱤᱱ ᱴᱮᱱᱰᱩᱞᱠᱟᱨ ᱤᱧᱤᱡ ᱯᱷᱮᱵᱟᱨᱤᱴ ᱠᱷᱮᱞᱟᱲᱤ ᱠᱟᱱᱟᱭ ᱚᱱᱟᱛᱮ ᱤᱧᱫᱚ ᱠᱨᱤᱠᱮᱴ ᱟᱹᱰᱤ ᱡᱳᱨᱤᱧ ᱠᱩᱥᱤᱭᱟᱜᱼᱟ ᱤᱧᱫᱚ ᱜᱤᱫᱽᱨᱟᱹ ᱠᱷᱚᱱᱜᱮ ᱩᱱᱤᱫᱚ ᱴᱤᱵᱷᱤ ᱠᱚᱨᱮᱧ ᱧᱮᱞ ᱠᱟᱫᱮᱭᱟ ᱩᱱᱤᱭᱟᱜ ᱠᱷᱮᱞ ᱧᱮᱞ ᱥᱟᱱᱟᱧᱟ ᱛᱟᱦᱮᱸᱫ ᱚᱱᱟᱛᱮ ᱤᱧᱫᱚ ᱠᱨᱤᱠᱮᱴ ᱠᱷᱮᱞᱤᱧ ᱠᱩᱥᱤᱭᱟᱜᱼᱟ ᱟᱨ ᱟᱞᱮᱫᱚ ᱛᱟᱨᱟᱥᱤᱧ ᱠᱷᱟᱱᱜᱮ ᱠᱨᱤᱠᱮᱴ ᱞᱮ ᱠᱷᱮᱞᱟ ᱟᱨ ᱠᱨᱤᱠᱮᱴ ᱨᱮᱫᱚ ᱮᱜᱟᱨᱳ ᱡᱚᱱ ᱠᱟᱛᱮᱫ ᱢᱤᱫᱴᱟᱱ ᱴᱤᱢ ᱨᱮᱠᱚ ᱛᱟᱦᱮᱱᱟ ᱱᱚᱣᱟ ᱠᱨᱤᱠᱮᱴ ᱠᱷᱮᱞ ᱫᱚ ᱚᱱᱟᱛᱮ ᱤᱧᱟᱹᱜ ᱯᱷᱮᱵᱟᱨᱤᱴ ᱠᱷᱮᱞ ᱠᱟᱱᱟ ᱡᱮᱢᱚᱱ ᱟᱵᱚᱭᱤᱡ ᱡᱷᱟᱲᱠᱷᱚᱸᱰ ᱠᱷᱚᱱᱟᱜ ᱢᱚᱦᱮᱱᱫᱨᱚ ᱥᱤᱝ ᱫᱷᱳᱱᱤ ᱵᱷᱟᱨᱚᱛᱤᱭᱚ ᱠᱨᱤᱠᱮᱴ ᱴᱤᱢ ᱨᱤᱱᱤᱡ ᱠᱮᱯᱴᱮᱱ ᱦᱚᱸᱭ ᱛᱟᱦᱮᱸ ᱠᱟᱱᱟ ᱟᱨ ᱩᱱᱤ ᱟᱨ ᱟᱵᱚ ᱡᱮᱢᱚᱱ ᱯᱷᱤᱯᱟ ᱯᱷᱤᱯᱟ ᱞᱟᱹᱭᱮᱫᱼᱟ ᱯᱷᱩᱴᱵᱚᱞ ᱨᱮᱱᱟᱜ ᱯᱷᱩᱴᱵᱚᱞ ᱤᱧ ᱞᱟᱹᱭᱮᱫᱼᱟ ᱠᱨᱤᱠᱮᱴ ᱨᱮᱱᱟᱜ ᱡᱟᱦᱟᱸ ᱛᱤᱱᱟᱹᱜ ᱜᱮ ᱴᱨᱚᱯᱷᱤ ᱢᱮᱱᱟᱜᱼᱟ ᱡᱚᱛᱚ ᱴᱨᱚᱯᱷᱤ ᱟᱭᱟᱜ ᱠᱮᱯᱴᱮᱱ ᱨᱮ ᱫᱟᱲᱮ ᱦᱚᱪᱚ ᱟᱠᱟᱫ ᱠᱚᱣᱟᱭ ᱚᱱᱟᱛᱮ ᱤᱧᱫᱚ ᱛᱟᱹᱦᱩ ᱟᱨᱚ ᱠᱨᱤᱠᱮᱴ ᱠᱷᱮᱞ ᱜᱤᱧ ᱠᱩᱥᱤᱭᱟᱜᱼᱟ ᱟᱨ ᱥᱚᱪᱤᱱ ᱴᱮᱱᱰᱩᱞᱠᱟᱨ ᱢᱚᱦᱮᱱᱫᱨᱚ ᱥᱤᱝ ᱫᱷᱳᱱᱤ ᱱᱩᱠᱩᱣᱟᱜ ᱟᱹᱰᱤᱜᱟᱱ ᱱᱩᱠᱤᱱᱟᱜ ᱵᱟᱨᱭᱟ ᱟᱜ ᱤᱧᱫᱚ ᱟᱹᱰᱤᱜᱟᱱ ᱯᱷᱮᱱ ᱠᱟᱹᱱᱟᱹᱧ ᱟᱨ ᱱᱩᱠᱤᱱᱟᱜ ᱤᱭᱟᱹ ᱛᱮᱜᱮ ᱤᱧᱦᱚᱸ ᱟᱹᱠᱤᱱᱟᱜ ᱡᱟᱦᱟᱸ ᱞᱮᱠᱟ ᱟᱹᱠᱤᱱ ᱱᱚᱣᱟ ᱠᱨᱤᱠᱮᱴ ᱪᱷᱮᱛᱨᱚ ᱨᱮᱠᱤᱱ ᱞᱟᱦᱟ ᱟᱠᱟᱱᱟ ᱚᱱᱟᱛᱮ ᱤᱧᱦᱚᱸ ᱟᱹᱠᱤᱱ ᱞᱮᱠᱟ ᱤᱧᱦᱚᱸ ᱱᱚᱣᱟ ᱠᱨᱤᱠᱮᱴ ᱪᱷᱮᱛᱨᱚ ᱨᱮ ᱤᱧᱟᱹᱜ ᱠᱨᱮᱭᱤᱭᱟᱨ ᱵᱮᱱᱟᱣᱤᱧ ᱟᱥᱟ ᱠᱟᱜᱼᱟ ᱚᱱᱟᱛᱮ ᱤᱧᱦᱚᱸ ᱠᱨᱤᱠᱮᱴ ᱫᱚ ᱟᱹᱰᱤᱛᱮᱫ ᱜᱤᱧ ᱠᱩᱥᱤᱭᱟᱜᱼᱟ ᱡᱮᱢᱚᱱ ᱡᱟᱦᱟᱸ ᱛᱤᱥ ᱜᱮ ᱠᱷᱮᱞ ᱦᱩᱭᱩᱜᱼᱟ ᱤᱱᱰᱤᱭᱟ ᱦᱟᱸᱜ ᱡᱚᱛᱚ ᱢᱮᱪᱜᱤᱧ ᱧᱮᱞ ᱠᱟᱜᱼᱟ ᱟᱨ ᱡᱚᱛᱚ ᱢᱮᱪ ᱜᱮ ᱧᱮᱞ ᱥᱟᱱᱟᱧᱟ